ᱤᱧ ᱞᱟᱦᱟ ᱛᱮ ᱞᱟᱦᱟᱛᱮ ᱜᱤᱫᱽᱨᱟᱹ ᱠᱚ ᱮᱱᱮᱡ ᱤᱧ ᱥᱟᱯᱲᱟᱣ ᱠᱚ ᱠᱟᱱ ᱛᱟᱦᱮᱱᱚᱜᱼᱟ ᱟᱫᱚ ᱢᱤᱫᱴᱮᱱ ᱯᱨᱳᱜᱽᱨᱟᱢ ᱨᱮ ᱜᱤᱫᱽᱨᱟᱹ ᱠᱚ ᱮᱱᱮᱡ ᱤᱧ ᱥᱟᱯᱲᱟᱣᱮᱫ ᱠᱚ ᱛᱟᱦᱮᱱᱚᱜᱼᱟ ᱜᱤᱫᱽᱨᱟᱹ ᱠᱚ ᱮᱱᱮᱡ ᱩᱫᱩᱜ ᱠᱟᱛᱮᱫ ᱟᱹᱰᱤ ᱨᱟᱹᱥᱠᱟᱹ ᱠᱚ ᱵᱩᱡᱷᱟᱹᱣ ᱠᱮᱫᱟ ᱠᱩᱥᱤᱭᱟᱫᱟᱠᱚ ᱚᱱᱟ ᱤᱭᱟᱹᱛᱮ ᱢᱮᱱ ᱠᱮᱫᱟ ᱠᱩᱞᱤ ᱠᱮᱫ ᱠᱚᱣᱟᱠᱚ ᱩᱱᱠᱩ ᱜᱤᱫᱽᱨᱟᱹ ᱟᱯᱮ ᱱᱚᱣᱟ ᱮᱱᱮᱡ ᱚᱠᱚᱭᱮ ᱥᱟᱯᱲᱟᱣ ᱟᱠᱟᱫ ᱯᱮᱭᱟ ᱚᱠᱚᱭᱮ ᱜᱚᱲᱚᱣ ᱟᱠᱟᱫ ᱯᱮᱭᱟ

ᱦᱤᱡᱩᱜᱼᱟ ᱩᱫᱩᱜᱚᱜᱼᱟᱭ ᱟᱫᱚ ᱩᱫᱩᱜ ᱠᱟᱛᱮᱫ ᱩᱫᱩᱜ ᱱᱟᱹᱧ ᱩᱱᱠᱩ ᱴᱷᱮᱱ ᱟᱨ ᱟᱫᱚ ᱠᱚ ᱢᱮᱛᱟᱣ ᱫᱤᱧᱟᱹ ᱟᱢᱮᱢ ᱥᱟᱯᱲᱟᱣ ᱠᱟᱜ ᱠᱚᱣᱟ ᱮᱱᱮᱡ ᱟᱹᱰᱤ ᱢᱚᱡᱽ ᱞᱮ ᱠᱩᱥᱤᱭᱱᱟ ᱟᱰᱤ ᱟᱸᱴ ᱱᱚᱣᱟ ᱮᱱᱮᱡ ᱩᱫᱩᱜ ᱠᱟᱛᱮᱫ ᱞᱮ ᱨᱟᱹᱥᱠᱟᱹᱭᱱᱟ ᱟᱫᱚ ᱟᱢ ᱦᱚᱸ ᱢᱤᱫᱴᱮᱱ ᱮᱱᱮᱡ ᱩᱫᱩᱜᱽ ᱢᱮ ᱟᱫᱚᱧ ᱮᱱᱮᱡ ᱩᱫᱩᱜᱟᱜ ᱠᱚᱣᱟ ᱟᱫᱚ ᱨᱟᱹᱥᱠᱟᱹ ᱛᱮ ᱢᱤᱫᱴᱮᱱ ᱞᱟᱹᱴᱩ ᱯᱨᱟᱭᱤᱡᱽ ᱠᱚ ᱮᱢᱟᱣ ᱫᱤᱧ ᱛᱟᱦᱮᱱᱚᱜᱼᱟ ᱟᱫᱚ ᱴᱨᱮᱹ ᱛᱟᱦᱮᱸ ᱠᱟᱱᱟ ᱟᱹᱰᱤ ᱢᱚᱡᱽ ᱟᱹᱰᱤ ᱵᱷᱟᱹᱜᱤ ᱴᱨᱮ ᱛᱟᱦᱮᱸ ᱠᱟᱱᱟ ᱥᱚᱨᱮᱥ ᱠᱷᱟᱹᱛᱤᱨᱠᱚ ᱮᱢᱟᱣᱟᱫᱤᱧ ᱛᱟᱦᱮᱱᱟ